ᱦᱮᱸ ᱵᱚᱭᱦᱟ ᱟᱹᱰᱤ ᱥᱟᱨᱦᱟᱣ ᱤᱧ ᱮᱢᱟᱢ ᱠᱟᱱᱟ ᱥᱟᱹᱨᱤᱜᱮ ᱟᱢᱫᱚ ᱟᱹᱰᱤ ᱟᱸᱴ ᱤᱧᱟᱹᱜ ᱡᱤᱵᱚᱱᱨᱮ ᱟᱹᱰᱤ ᱟᱸᱴᱮᱢ ᱩᱯᱚᱠᱟᱨ ᱠᱟᱹᱫᱤᱧᱟ ᱛᱮᱦᱤᱧᱟᱜ ᱫᱤᱱ ᱞᱟᱹᱜᱤᱫᱛᱮ ᱟᱹᱰᱤ ᱢᱩᱥᱠᱤᱞ ᱨᱤᱧ ᱯᱟᱲᱟᱣ ᱟᱠᱟᱱ ᱛᱟᱸᱦᱮᱱᱟ ᱱᱚᱣᱟ ᱟᱹᱭᱩᱵ ᱧᱤᱫᱟᱹ ᱚᱠᱛᱚᱨᱮ ᱯᱷᱳᱱ ᱮᱜ ᱠᱟᱱᱟᱧ ᱚᱲᱟᱜ ᱨᱮᱦᱚᱸ ᱡᱮ ᱪᱟᱞᱟᱜ ᱞᱟᱹᱜᱤᱫᱛᱮ ᱤᱫᱤᱧ ᱯᱮ ᱢᱮᱱᱠᱷᱟᱱ ᱚᱠᱚᱭᱦᱚᱸ ᱵᱟᱠᱚ ᱮᱜ ᱯᱷᱳᱱ ᱛᱮ ᱵᱟᱹᱧ ᱡᱳᱜᱟᱡᱳᱜᱽ ᱫᱟᱲᱮᱭᱟᱜ ᱠᱟᱱᱟ ᱢᱮᱱᱠᱷᱟᱱ ᱟᱢ ᱧᱟᱢ ᱠᱮᱜ ᱢᱮᱭᱟ ᱚᱴᱳ ᱵᱟᱞᱟ ᱟᱨ ᱤᱧᱤᱧ ᱢᱮᱛᱟᱜ ᱢᱮᱭᱟ ᱟᱨ ᱟᱢᱮᱢ ᱟᱸᱡᱚᱢ ᱠᱮᱜᱼᱟ ᱟᱨ ᱱᱚᱣᱟ ᱧᱤᱫᱟᱹ ᱚᱠᱛᱚᱨᱮ ᱤᱧᱟᱹᱜ ᱚᱲᱟᱜ ᱛᱮᱢ ᱟᱹᱜᱩ ᱥᱮᱴᱮᱨ ᱠᱟᱹᱫᱤᱧᱟ ᱟᱨ ᱦᱚᱨᱨᱮ ᱦᱤᱡᱩᱜ ᱚᱠᱛᱮ ᱨᱮᱦᱚᱸ ᱟᱹᱰᱤ ᱢᱚᱸᱡᱽ ᱱᱟᱯᱟᱭ ᱮᱢ ᱵᱮᱵᱚᱦᱟᱨ ᱠᱮᱫᱟ ᱥᱮ ᱱᱤᱛᱚᱜ ᱦᱚᱸ ᱱᱚᱰᱮ ᱤᱧᱟᱹᱜ ᱚᱲᱟᱜ ᱨᱮᱢ ᱥᱮᱴᱮᱨ ᱠᱟᱫᱤᱧᱟ ᱟᱹᱰᱤ ᱢᱚᱸᱡᱽ ᱱᱟᱯᱟᱭ ᱛᱮ ᱟᱨ ᱢᱚᱸᱡᱽ ᱜᱤᱧ ᱥᱮᱴᱮᱨᱮᱱᱟ ᱚᱱᱟᱛᱮ ᱟᱭᱢᱟ ᱟᱭᱢᱟ ᱥᱟᱨᱦᱟᱣ ᱤᱧ ᱮᱢᱟᱢ ᱠᱟᱱᱟ ᱵᱚᱭᱦᱟ ᱥᱟᱹᱨᱤᱜᱮ ᱢᱟ ᱛᱟᱦᱞᱮ ᱟᱭᱢᱟ ᱥᱟᱨᱦᱟᱣ ᱢᱟ ᱛᱟᱦᱞᱮᱧ ᱫᱚᱦᱚᱭᱮᱜᱼᱟ ᱢᱟ ᱟᱢᱫᱚ ᱛᱟᱦᱞᱮ ᱪᱟᱞᱟᱜ ᱢᱮ ᱦᱮᱸ ᱢᱟ